ᱚᱧᱟᱹᱜ ᱥᱚᱨᱮᱥ ᱥᱟᱶ ᱫᱚ ᱦᱩᱭᱩᱜ ᱠᱟᱱᱟ ᱜᱟᱹᱰᱭᱟᱹ ᱜᱟᱹᱰᱭᱟᱹ ᱨᱮᱫᱚ ᱵᱚᱛᱚᱨ ᱵᱟᱹᱱᱩᱜᱼᱟ ᱠᱟᱨᱚᱱ ᱯᱟᱭᱨᱟᱜ ᱛᱮᱦᱚᱸ ᱵᱚᱛᱚᱨ ᱵᱟᱹᱱᱩᱜᱼᱟ ᱠᱟᱹᱴᱤᱡ ᱜᱤᱫᱽᱨᱟᱹ ᱦᱚᱸ ᱯᱟᱭᱨᱟ ᱠᱚ ᱫᱟᱲᱮᱱ ᱛᱮ ᱠᱟᱨᱚᱱ ᱠᱟᱹᱴᱤᱡ ᱜᱤᱫᱽᱨᱟᱹ ᱥᱟᱢᱱᱮ ᱨᱮᱠᱚ ᱯᱟᱭᱨᱟᱜᱼᱟ ᱟᱨ ᱞᱟᱹᱴᱩ ᱦᱚᱲ ᱫᱚ ᱡᱷᱟᱹᱞ ᱠᱚ ᱪᱟᱞᱟᱜᱼᱟ ᱚᱱᱟᱛᱮ ᱵᱚᱛᱚᱨ ᱵᱟᱹᱱᱩᱜᱼᱟ ᱚᱱᱟᱛᱮ ᱱᱚᱫᱤ ᱠᱚᱨᱮᱜ ᱫᱚ ᱵᱚᱛᱚᱨ ᱤᱱᱟᱹᱜᱮ ᱢᱮᱱᱟᱜᱼᱟ ᱱᱚᱫᱤ ᱫᱚ ᱫᱟᱜ ᱟᱹᱛᱩᱜ ᱠᱟᱱᱟ ᱯᱟᱭᱨᱟ ᱵᱟᱢ ᱫᱟᱲᱮ ᱞᱮᱦᱚᱸ ᱟᱢ ᱜᱚᱡ ᱮᱢ ᱫᱟᱬᱟᱱᱟ ᱠᱟᱨᱚᱱ ᱱᱚᱫᱤᱨᱮ ᱟᱹᱛᱩ ᱠᱟᱛᱮ ᱤᱫᱤ ᱢᱮᱭᱟᱭ ᱟᱨ ᱟᱨ ᱥᱚᱢᱩᱫᱽᱫᱨᱚ ᱨᱮᱦᱚᱸ ᱥᱟᱢᱱᱮ ᱠᱚᱨᱮ ᱡᱩᱫᱤᱢ ᱯᱟᱭᱨᱟᱜᱼᱟ ᱛᱚ ᱩᱱᱟᱹᱜ ᱵᱚᱛᱚᱨ ᱵᱟᱹᱱᱩᱜᱼᱟ ᱟᱨ ᱡᱷᱟᱹᱞ ᱮᱢ ᱪᱟᱞᱟᱜᱼᱟ ᱚᱱᱟ ᱨᱮᱦᱚᱸ ᱵᱚᱛᱚᱨ ᱢᱮᱱᱟᱜᱼᱟ ᱠᱟᱨᱚᱱ ᱥᱚᱢᱩᱫᱨᱚ ᱨᱮᱫᱚ ᱱᱟᱱᱟ ᱨᱚᱠᱚᱢᱟᱜ ᱰᱷᱮᱣ ᱦᱤᱡᱩᱜ ᱛᱮ ᱚᱱᱟ ᱠᱟᱨᱚᱱ ᱛᱮ ᱡᱩᱫᱤ ᱥᱟᱢᱱᱮ ᱨᱮᱢ ᱯᱟᱭᱨᱟᱜᱼᱟ ᱩᱱᱟᱹᱜ ᱵᱚᱛᱚᱨ ᱵᱟᱹᱱᱩᱜᱼᱟ ᱟᱨ ᱡᱷᱟᱹᱞ ᱮᱢ ᱪᱟᱞᱟᱜᱼᱟ ᱚᱱᱟ ᱫᱚ ᱵᱚᱛᱚᱨ ᱚᱱᱠᱟᱜᱮ ᱰᱷᱮᱣ ᱦᱤᱡᱩᱜᱼᱟ ᱛᱚᱠᱷᱚᱱ ᱥᱟᱢᱵᱲᱟᱣ ᱵᱟᱢ ᱫᱟᱲᱮᱱᱟ ᱤᱱᱟᱹ ᱛᱮᱜᱮ ᱟᱞᱮ ᱫᱚ ᱜᱟᱹᱰᱭᱟᱹ ᱨᱮᱜᱮ ᱠᱷᱩᱥᱤᱜᱼᱟ ᱛᱟᱞᱮ ᱜᱟᱹᱰᱭᱟᱹ ᱨᱮᱜᱮ ᱰᱟᱹᱵᱽᱨᱟᱹᱜ ᱛᱮᱞᱮ ᱚᱱᱟ ᱨᱮᱜᱮ ᱢᱚᱡᱽ ᱟᱹᱭᱠᱟᱹᱜ ᱛᱮ ᱢᱟᱱᱮ ᱜᱟᱹᱰᱭᱟᱹ ᱨᱮᱫᱚ ᱠᱚᱱᱳ ᱰᱷᱮᱣ ᱰᱷᱮᱣ ᱵᱟᱝ ᱦᱤᱡᱩᱜᱼᱟ ᱵᱟᱝ ᱟᱹᱛᱩᱜ ᱛᱮ ᱤᱱᱟᱹ ᱛᱮᱜᱮ ᱟᱞᱮ ᱫᱚ ᱜᱟᱹᱰᱭᱟᱹᱞᱮ ᱠᱷᱩᱥᱤᱭᱟᱜ ᱛᱮ ᱤᱱᱟᱹᱛᱮ ᱥᱚᱨᱮᱥ ᱥᱟᱶ ᱫᱚ ᱤᱧ ᱞᱟᱹᱜᱤᱫ ᱢᱚᱡᱽ ᱠᱟᱱᱟ